ᱦᱚᱞᱟ ᱡᱟᱦᱟᱸ ᱤᱧ ᱜᱟᱹᱰᱤ ᱥᱮ ᱠᱮᱵᱽ ᱤᱧ ᱵᱩᱠ ᱞᱮᱫ ᱟᱫᱚ ᱦᱮᱡ ᱥᱮᱴᱮᱨ ᱠᱟᱛᱮᱫ ᱰᱨᱟᱭᱵᱷᱟᱨᱮ ᱢᱤᱛᱟᱹᱧ ᱠᱟᱱᱟ ᱦᱚᱞᱟ ᱟᱞᱟᱝ ᱞᱟᱝ ᱜᱟᱞᱢᱟᱨᱟᱣ ᱞᱮᱫ ᱯᱟᱥᱥᱳ ᱴᱟᱠᱟ ᱯᱟᱥᱥᱳ ᱴᱟᱠᱟ ᱚᱱᱟ ᱡᱟᱭᱜᱟ ᱨᱮ ᱤᱧ ᱤᱭᱟᱹ ᱰᱨᱟᱭᱵᱷᱟᱨᱮ ᱢᱤᱛᱟᱹᱧ ᱠᱟᱱᱟ ᱟᱴᱥᱚ ᱴᱟᱠᱟ ᱟᱫᱚ ᱱᱚᱝᱠᱟ ᱫᱚ ᱪᱮᱫᱟᱜ ᱟᱞᱟᱝ ᱚᱠᱟᱴᱟᱜ ᱞᱟᱝ ᱜᱟᱞᱢᱟᱨᱟᱣ ᱞᱮᱫ ᱟᱫᱚ ᱩᱱᱟᱹᱜ ᱜᱟᱱ ᱜᱤᱧ ᱮᱢᱟᱭ ᱠᱟᱱᱟ ᱟᱫᱚ ᱚᱱᱠᱟ ᱵᱟᱝᱠᱷᱟᱱ ᱫᱚ ᱚᱠᱟ ᱞᱮᱠᱟ ᱦᱩᱭᱩᱜᱼᱟ ᱪᱮᱫ ᱞᱮᱠᱟ ᱞᱟᱝ ᱜᱟᱞᱢᱟᱨᱟᱣ ᱞᱮᱫᱟ ᱦᱚᱞᱟ ᱥᱮ ᱦᱚᱞᱟ ᱚᱠᱟ ᱞᱮᱠᱟ ᱵᱩᱠ ᱦᱩᱭᱮᱱᱟ ᱟᱫᱚ ᱱᱤᱛᱚᱜ ᱱᱚᱰᱮ ᱦᱮᱡ ᱥᱮᱴᱮᱨ ᱠᱟᱛᱮᱫ ᱟᱢᱨᱮᱱ ᱰᱨᱟᱭᱵᱷᱟᱨ ᱜᱟᱹᱰᱤ ᱰᱨᱟᱭᱵᱷᱟᱨᱮ ᱢᱤᱛᱟᱹᱧ ᱠᱟᱱᱟ ᱵᱟᱝ ᱟᱴᱥᱚ ᱴᱟᱠᱟ ᱞᱟᱜᱟᱣᱢᱟ ᱟᱫᱚ ᱱᱚᱝᱠᱟ ᱫᱚ ᱪᱮᱫ ᱞᱮᱠᱟ ᱦᱩᱭᱩᱜᱼᱟ ᱢᱟᱥᱮ ᱟᱞᱟᱝ ᱜᱟᱞᱢᱟᱨᱟᱣ ᱥᱮ ᱜᱟᱯᱟᱞᱢᱟᱨᱟᱣ ᱦᱩᱭ ᱠᱟᱛᱮᱫ ᱟᱞᱟᱝ ᱯᱟᱥᱥᱳ ᱨᱮ ᱯᱷᱤᱠᱥᱰ ᱦᱩᱭ ᱠᱟᱱᱟ ᱞᱟᱝ ᱯᱟᱥᱥᱳ ᱛᱮᱜᱮ ᱟᱞᱟᱝ ᱟᱜ ᱦᱩᱭᱩᱜ ᱛᱟᱞᱟᱝᱼᱟ ᱟᱫᱚ ᱤᱱᱟᱹ ᱵᱷᱤᱛᱨᱤ ᱨᱮ ᱰᱨᱟᱭᱵᱷᱟᱨᱮ ᱢᱤᱛᱟᱹᱧ ᱠᱟᱱᱟ ᱟᱴᱥᱚ ᱴᱟᱠᱟ ᱵᱟᱹᱧ ᱮᱢᱟᱭᱟ ᱟᱴᱥᱚ ᱴᱟᱠᱟ ᱫᱚ ᱛᱤᱱᱟᱹᱜ ᱟᱞᱟᱝ ᱞᱟᱝ ᱜᱟᱯᱟᱞᱢᱟᱨᱟᱣ ᱠᱟᱱᱟ ᱤᱱᱟᱹᱜᱟᱱ ᱜᱤᱧ ᱮᱢᱟᱭᱟ ᱪᱮᱫᱟᱜ ᱥᱮ ᱟᱞᱟᱝ ᱫᱚ ᱯᱷᱤᱠᱥᱰ ᱴᱷᱤᱠ ᱦᱩᱭ ᱠᱟᱱ ᱛᱟᱞᱟᱝᱼᱟ ᱟᱞᱟᱝ ᱟᱜ ᱫᱚ ᱟᱫᱚ ᱱᱚᱝᱠᱟ ᱫᱚ ᱪᱮᱫ ᱞᱮᱠᱟ ᱦᱩᱭᱩᱜᱼᱟ ᱢᱟᱥᱮ ᱱᱚᱝᱠᱟᱜᱮ ᱟᱯᱮ ᱫᱚ ᱦᱚᱲᱯᱮ ᱮᱲᱮ ᱵᱟᱲᱟ ᱠᱚᱣᱟ ᱥᱮ ᱪᱮᱫ ᱞᱮᱠᱟ ᱱᱤᱝᱠᱟ ᱜᱮ ᱞᱟᱦᱟᱨᱮ ᱜᱟᱞᱢᱟᱨᱟᱣ ᱦᱩᱭ ᱠᱟᱱᱟ ᱛᱤᱱᱟᱹᱜ ᱛᱮ ᱵᱷᱟᱲᱟ ᱦᱩᱭ ᱟᱠᱟᱱᱟ ᱤᱱᱟᱹ ᱵᱟᱝ ᱠᱟᱛᱮᱫ ᱟᱨᱦᱚᱸ ᱰᱨᱟᱭᱵᱷᱟᱨ ᱠᱚ ᱰᱷᱮᱨ ᱠᱚ ᱠᱷᱚᱡᱚᱜᱼᱟ ᱚᱱᱟ ᱠᱤ ᱦᱩᱭᱩᱜᱼᱟ ᱵᱷᱩᱞ ᱠᱟᱛᱮᱫ ᱨᱮᱦᱚᱸ ᱱᱚᱝᱠᱟ ᱛᱤᱥᱦᱚᱸ ᱦᱚᱲᱠᱚ ᱟᱞᱚᱯᱮ ᱮᱲᱮ ᱵᱟᱲᱟ ᱠᱚᱣᱟ ᱥᱮ ᱛᱤᱥᱦᱚᱸ ᱟᱞᱚᱯᱮ ᱴᱷᱚᱠ ᱵᱟᱲᱟ ᱠᱚᱣᱟ ᱱᱚᱝᱠᱟ ᱜᱮᱯᱮ ᱮᱲᱮ ᱵᱟᱲᱟ ᱠᱚᱣᱟ ᱮᱱᱠᱷᱟᱱ ᱛᱮ ᱟᱹᱰᱤ ᱵᱟᱹᱲᱤᱡ ᱵᱮᱵᱚᱦᱟᱨ ᱫᱚ ᱟᱹᱰᱤᱜᱟᱱ ᱵᱟᱹᱲᱤᱡ ᱜᱮ ᱦᱩᱭᱩᱜᱚᱜᱼᱟ ᱡᱩᱫᱤ ᱱᱚᱝᱠᱟᱯᱮ ᱠᱚᱭ ᱵᱟᱲᱟ ᱦᱚᱪᱚ ᱠᱚᱣᱟ ᱥᱮ ᱱᱤᱝᱠᱟ ᱜᱮᱯᱮ ᱢᱮᱱ ᱵᱟᱲᱟᱭᱟ ᱛᱚᱵᱮ ᱟᱹᱰᱤᱜᱟᱱ ᱫᱟᱲᱮ ᱢᱮᱱᱟᱜ ᱛᱟᱯᱮᱭᱟ ᱵᱟᱹᱵᱩ ᱟᱨ ᱡᱩᱫᱤ ᱵᱟᱯᱮ ᱵᱩᱡᱽ ᱟᱠᱟᱫ ᱠᱷᱟᱱ ᱱᱤᱝᱠᱟᱹ ᱫᱟᱞ ᱞᱮ ᱫᱟᱞ ᱯᱮᱭᱟ ᱟᱫᱚ ᱱᱩᱭ ᱟᱞᱟᱝ ᱞᱟᱝ ᱜᱟᱞᱢᱟᱨᱟᱣ ᱟᱠᱟᱫ ᱚᱠᱟᱴᱟᱜ ᱚᱱᱟᱜᱮ ᱛᱷᱚᱨ ᱤᱧ ᱢᱮᱱᱮᱫ ᱠᱟᱱ ᱤᱧ ᱢᱮᱱ ᱮᱫᱟ ᱯᱟᱥᱥᱳ ᱴᱟᱠᱟ ᱩᱱᱤ ᱢᱤᱛᱟᱹᱧ ᱠᱟᱱᱟ ᱟᱴᱥᱚ ᱴᱟᱠᱟ ᱦᱮᱸ ᱤᱧ ᱫᱚ ᱯᱟᱥᱥᱳ ᱴᱟᱠᱟ ᱜᱤᱧ ᱮᱢᱟᱭᱟ ᱟᱴᱥᱚ ᱴᱟᱠᱟ ᱫᱚ ᱵᱟᱹᱧ ᱮᱢᱟ ᱫᱟᱲᱮᱭᱟᱭᱟ ᱪᱮᱫᱟᱜ ᱥᱮ ᱟᱞᱟᱝ ᱫᱚ ᱚᱠᱟᱴᱟᱜ ᱞᱟᱝ ᱜᱟᱯᱟᱞᱢᱟᱨᱟᱣ ᱞᱮᱫ ᱤᱧᱫᱚ ᱚᱱᱟᱜᱮ ᱰᱟᱭᱵᱷᱟᱨ ᱤᱧ ᱮᱢᱟᱭ ᱠᱟᱱᱟ ᱛᱟᱦᱚ ᱞᱮ ᱯᱟᱥᱥᱳ ᱴᱟᱠᱟ ᱜᱤᱧ ᱮᱢᱟᱭ ᱠᱟᱱᱟ